ᱠᱟᱹᱣᱰᱤ ᱨᱮᱭᱟᱜ ᱞᱮᱱᱫᱮᱱ ᱤᱫᱤᱠᱟᱛᱮᱱ ᱫᱚ ᱟᱹᱰᱤ ᱛᱮᱫᱜᱮ ᱟᱹᱨᱩ ᱯᱷᱮᱨᱟᱣᱟᱠᱟᱱᱟ ᱢᱟᱲᱟᱝ ᱫᱚ ᱱᱚᱜᱚᱫ ᱜᱮ ᱮᱢ ᱦᱩᱭᱩᱜ ᱠᱟᱱᱛᱟᱦᱮᱱ ᱱᱮᱛᱟᱨ ᱫᱚ ᱤᱱᱴᱟᱨᱱᱮᱴ ᱦᱮᱡ ᱠᱟᱛᱮᱱ ᱡᱟᱦᱟᱱᱟᱜ ᱡᱤᱱᱤᱥᱜᱮ ᱠᱤᱨᱤᱧ ᱟᱹᱠᱷᱨᱤᱧᱨᱮ ᱱᱚᱜᱚᱫᱽ ᱜᱮ ᱵᱟᱝ ᱦᱩᱭ ᱠᱟᱛᱮ ᱯᱷᱳᱱᱯᱮ ᱜᱩᱜᱩᱞ ᱯᱮ ᱠᱟᱛᱮ ᱮᱯᱮᱢ ᱪᱟᱯᱟᱞ ᱦᱩᱭᱩᱜ ᱠᱟᱱᱟ ᱟᱫᱚ ᱱᱤᱛᱚᱜᱟᱜ ᱡᱩᱜᱽ ᱨᱮ ᱱᱚᱣᱟ ᱫᱚ ᱟᱹᱰᱤ ᱩᱥᱟᱹᱨᱟ ᱡᱟᱦᱟᱱᱟᱜ ᱡᱟᱭᱜᱟᱨᱮᱜᱮ ᱞᱚᱜᱚᱱ ᱥᱮᱴᱮᱨ ᱫᱟᱲᱮᱭᱟᱜ ᱠᱟᱱᱟ ᱡᱟᱦᱟᱭᱜᱮ ᱡᱟᱦᱟᱛᱤᱱ ᱚᱠᱛᱚᱨᱮ ᱠᱷᱚᱡᱽ ᱜᱚᱫᱚᱜ ᱠᱟᱱᱟᱭ ᱩᱱᱚᱠᱛᱚ ᱨᱮᱜᱮ ᱱᱚᱣᱟ ᱴᱟᱠᱟ ᱠᱟᱹᱣᱰᱤ ᱧᱟᱢ ᱫᱟᱲᱮᱭᱟᱜ ᱠᱟᱱᱟᱭ ᱚᱱᱟ ᱤᱭᱟᱹᱛᱮ ᱱᱤᱛᱚᱜᱟᱜ ᱡᱩᱜᱽ ᱥᱟᱶᱛᱮ ᱠᱟᱹᱣᱰᱤ ᱦᱚᱸ ᱟᱹᱨᱩᱯᱷᱮᱨᱟ ᱛᱮ ᱮᱯᱮᱢ ᱪᱟᱯᱟᱞ ᱦᱩᱭᱩᱜ ᱠᱟᱱᱟ ᱡᱟᱦᱟᱛᱮ ᱞᱚᱜᱚᱱ ᱦᱩᱭ ᱫᱟᱲᱮᱭᱟᱜ ᱠᱟᱱᱟ ᱡᱮᱢᱚᱱ ᱦᱚᱲ ᱩᱱᱤ ᱟᱡ ᱵᱟᱝ ᱥᱮᱴᱮᱨ ᱠᱟᱛᱮᱱ ᱨᱮᱦᱚᱸ ᱚᱱᱟ ᱠᱟᱹᱣᱰᱤ ᱥᱮ ᱴᱟᱠᱟ ᱫᱚ ᱥᱮᱴᱮᱨ ᱫᱟᱲᱮᱭᱟᱜ ᱠᱟᱱᱜᱮᱭᱟ ᱟᱨ ᱠᱟᱹᱢᱤᱨᱮ ᱞᱟᱜᱟᱣ ᱮᱫ ᱜᱮᱭᱟ ᱢᱟᱲᱟᱝ ᱫᱚ ᱚᱠᱛᱚ ᱨᱮ ᱵᱟᱝ ᱥᱮᱴᱮᱨ ᱞᱮᱱᱠᱷᱟᱱ ᱡᱟᱦᱟᱱ ᱠᱟᱹᱢᱤ ᱵᱟᱭ ᱫᱟᱲᱮᱭᱟᱜᱼᱟ ᱱᱤᱛᱚᱜ ᱫᱚ ᱚᱠᱛᱚ ᱵᱟᱝ ᱠᱷᱟᱸᱰᱟᱣ ᱦᱩᱭᱩᱜ ᱠᱟᱱᱟ ᱚᱲᱟᱜ ᱠᱷᱚᱱᱜᱮ ᱮᱯᱮᱢ ᱪᱟᱯᱟᱞ ᱦᱩᱭ ᱫᱟᱲᱮᱭᱟᱜ ᱠᱟᱱᱟ